ᱤᱧ ᱢᱤᱫᱴᱮᱱ ᱪᱟᱹᱠᱨᱤ ᱯᱚᱨᱤᱠᱽᱠᱷᱟᱧ ᱮᱢᱞᱮᱫᱟ ᱛᱚ ᱟᱹᱰᱤ ᱟᱸᱴᱜᱮ ᱦᱚᱲᱠᱚ ᱥᱟᱨᱦᱟᱣ ᱠᱤᱫᱤᱧᱟ ᱛᱚ ᱚᱱᱟᱛᱮ ᱤᱧ ᱱᱤᱡᱮ ᱠᱮ ᱟᱹᱰᱤ ᱜᱚᱨᱚᱵᱤᱧ ᱟᱹᱭᱠᱟᱹᱣᱮᱫᱟ ᱛᱚ ᱟᱹᱰᱤ ᱢᱚᱸᱡ ᱦᱩᱭᱮᱱᱟ